ᱤᱧᱟᱹᱜ ᱫᱚ ᱢᱤᱫᱴᱮᱡ ᱫᱳᱠᱟᱱ ᱢᱮᱱᱟᱜᱛᱤᱧᱟᱹ ᱠᱤᱪᱨᱤᱡ ᱫᱳᱠᱟᱱ ᱛᱳ ᱚᱸᱰᱮᱫᱚ ᱢᱚᱡᱽᱼᱢᱚᱡᱽ ᱠᱤᱪᱨᱤᱡᱜᱮ ᱟᱹᱜᱩᱠᱟᱛᱮᱧ ᱫᱚᱦᱚᱭᱫᱟ ᱚᱸᱰᱮᱫᱚ ᱟᱹᱠᱷᱨᱤᱧᱮᱫᱟ ᱠᱩᱨᱛᱤᱠᱚ ᱢᱮᱱᱟᱜᱼᱟ ᱥᱮ ᱯᱟᱹᱧᱪᱤᱠᱚ ᱥᱟᱹᱲᱤ ᱠᱚ ᱟᱫᱚ ᱚᱱᱟᱫᱚ ᱟᱹᱰᱤ ᱠᱟᱹᱴᱤᱡ ᱜᱮᱧ ᱮᱦᱚᱵ ᱞᱮᱫᱟ ᱢᱟᱱᱮ ᱤᱧ ᱴᱷᱮᱡᱫᱚ ᱩᱱᱟᱹᱜ ᱯᱚᱭᱥᱟ ᱵᱟᱝ ᱛᱮᱦᱮᱸ ᱠᱟᱱᱟ ᱟᱫᱚ ᱚᱱᱟ ᱛᱷᱚᱲᱟ ᱯᱚᱭᱥᱟᱛᱮᱜᱮ ᱢᱟᱱᱮ ᱤᱧᱫᱚᱧ ᱮᱦᱚᱵᱞᱮᱫᱟ ᱛᱟᱨᱯᱚᱨᱮᱧ ᱧᱮᱞᱮᱫᱟ ᱟᱹᱠᱷᱨᱤᱧᱫᱟᱹᱧ ᱛᱚᱠᱷᱚᱱᱤᱧ ᱧᱮᱞᱫᱟ ᱛᱚ ᱟᱹᱰᱤᱜᱟᱱ ᱦᱚᱲᱜᱮᱠᱚ ᱪᱟᱹᱦᱤᱫᱟ ᱢᱟᱱᱮᱠᱚ ᱟᱹᱠᱷᱨᱤᱧᱚᱜ ᱠᱟᱱᱛᱤᱧᱟᱹ ᱟᱨ ᱟᱹᱰᱤ ᱪᱟᱹᱦᱤᱫᱟ ᱜᱮᱠᱚ ᱦᱟᱛᱮᱫᱛᱤᱧᱟ ᱛᱚ ᱚᱱᱟᱛᱮ ᱤᱧᱫᱚ ᱵᱮᱝᱠᱮᱨᱮ ᱞᱳᱱᱤᱧ ᱦᱟᱛᱠᱮᱫᱟ ᱟᱨ ᱞᱳᱱ ᱦᱟᱛ ᱠᱟᱛᱮᱫ ᱫᱳᱠᱟᱱᱫᱚ ᱤᱧᱫᱚᱧ ᱞᱟᱹᱴᱩᱠᱮᱫᱟ ᱞᱟᱹᱴᱩ ᱠᱟᱛᱮᱫ ᱤᱧᱫᱚ ᱟᱭᱢᱟ ᱡᱟᱜᱟᱨᱮᱱ ᱦᱚᱲᱜᱮᱠᱚ ᱠᱤᱨᱤᱧᱮᱫ ᱛᱤᱧᱟ ᱟᱨ ᱟᱹᱰᱤᱜᱮᱠᱚ ᱦᱟᱛᱮᱫᱛᱤᱧᱟ ᱛᱚ ᱱᱤᱭᱟᱹ ᱫᱮᱛᱚᱞᱟ ᱛᱟᱨᱯᱚᱨᱮ ᱮᱠᱩᱥ ᱢᱟᱭᱤᱞ ᱠᱚᱨᱮᱱ ᱟᱨ ᱟᱞᱮ ᱠᱟᱪᱷᱮᱼᱠᱟᱪᱷᱮ ᱠᱚᱨᱮᱱ ᱦᱚᱲ ᱜᱮᱠᱚ ᱟᱨᱠᱚ ᱦᱟᱛᱮᱫ ᱛᱤᱧᱟᱹ ᱟᱫᱚ ᱚᱱᱟᱛᱮ ᱚᱱᱟ ᱦᱟᱛ ᱠᱟᱛᱮᱫᱜᱮ ᱟᱞᱮ ᱯᱟᱭᱥᱟ ᱦᱟᱛ ᱠᱟᱛᱮᱫᱜᱮ ᱯᱟᱭᱥᱟ ᱦᱟᱛ ᱠᱟᱛᱮᱫᱜᱮ ᱛᱟᱭᱚᱢᱛᱮ ᱫᱳᱠᱟᱱ ᱞᱟᱹᱴᱩ ᱠᱟᱛᱮᱫ ᱟᱹᱰᱤ ᱪᱟᱹᱦᱤᱫᱟ ᱠᱚ ᱟᱹᱠᱷᱨᱤᱧᱮᱫ ᱛᱤᱧᱟᱹ ᱚᱱᱟ ᱞᱳᱱᱫᱚᱧ ᱥᱚᱛ ᱠᱮᱫᱟ ᱚᱱᱟᱠᱚ ᱟᱹᱠᱷᱨᱤᱧ ᱛᱮᱜᱮ